ᱟᱵᱚ ᱱᱚᱰᱮ ᱵᱚᱠᱟᱨᱳ ᱨᱮ ᱟᱹᱰᱤ ᱥᱟᱺᱜᱤᱧ ᱥᱟᱺᱜᱤᱧ ᱠᱷᱚᱱ ᱠᱚ ᱡᱟᱭᱜᱟ ᱧᱮᱞ ᱠᱚᱠᱚ ᱦᱤᱡᱩᱜᱼᱟ ᱡᱮᱭᱥᱮ ᱵᱚᱠᱟᱨᱳ ᱥᱴᱤᱞ ᱯᱞᱟᱱᱴ ᱥᱮᱠᱴᱟᱨ ᱯᱷᱳᱨ ᱨᱮᱱᱟᱜ ᱢᱚᱞ ᱫᱚᱞᱢᱟ ᱵᱩᱨᱩ ᱞᱩᱜᱩᱵᱩᱨᱩ ᱛᱮᱱᱜᱟ ᱰᱮᱢ ᱡᱮᱱᱟ ᱢᱳᱲ ᱵᱟᱹᱞᱤ ᱰᱤ ᱟᱹᱰᱤ ᱜᱟᱱ ᱤᱱᱠᱟᱹ ᱡᱟᱭᱜᱟ ᱦᱮᱱᱟᱜᱼᱟ ᱡᱟᱦᱟᱸ ᱴᱩᱨᱤᱥᱴ ᱠᱚᱠᱚ ᱦᱤᱡᱩᱜᱼᱟ ᱟᱨ ᱧᱮᱞ ᱠᱟᱛᱮ ᱠᱚ ᱪᱟᱞᱟᱜᱼᱟ ᱚᱱᱟ ᱠᱚ ᱧᱮᱞ ᱠᱟᱛᱮᱫ ᱜᱮ ᱟᱠᱚ ᱟᱹᱰᱤ ᱵᱷᱟᱹᱞᱤ ᱜᱮᱠᱚ ᱵᱩᱡᱟᱹᱣᱟ ᱵᱚᱠᱟᱨᱳ ᱫᱚ ᱟᱹᱰᱤ ᱢᱟᱨᱟᱝ ᱜᱮᱭᱟ ᱟᱨ ᱚᱱᱟ ᱡᱟᱭᱜᱟ ᱫᱚ ᱟᱹᱰᱤ ᱱᱟᱯᱟᱭ ᱜᱮᱭᱟ ᱟᱨ ᱱᱚᱰᱮ ᱴᱩᱨᱤᱥᱴ ᱠᱚ ᱫᱟᱬᱟᱱ ᱞᱟᱹᱜᱤᱫ ᱟᱹᱰᱤ ᱱᱟᱯᱟᱭ ᱱᱟᱯᱟᱭ ᱵᱚᱸᱜᱟ ᱥᱛᱷᱟᱱ ᱠᱚ ᱢᱮᱱᱟᱜᱼᱟ ᱡᱮᱭᱥᱮ ᱪᱚᱱᱪᱚᱱᱤ ᱢᱚᱱᱫᱤᱨ ᱢᱮᱱᱟᱜᱼᱟ ᱨᱟᱡᱽ ᱨᱚᱯᱯᱟ ᱢᱮᱱᱟᱜᱼᱟ ᱟᱨ ᱱᱚᱱᱛᱮ ᱪᱤᱲᱠᱟᱹ ᱢᱮᱱᱟᱜᱼᱟ ᱵᱟᱵᱟ ᱫᱷᱟᱢ ᱢᱮᱱᱟᱜᱼᱟ ᱟᱨ ᱫᱟᱢᱳᱫᱚᱨ ᱜᱟᱰᱟ ᱠᱚ ᱢᱮᱱᱟᱜᱼᱟ ᱟᱹᱰᱤ ᱜᱟᱱ ᱤᱱᱠᱟᱹ ᱡᱟᱭᱜᱟ ᱢᱮᱱᱟᱜᱼᱟ ᱡᱟᱦᱟᱸ ᱴᱩᱨᱤᱥᱴ ᱠᱚ ᱦᱮᱡ ᱠᱟᱛᱮᱫ ᱠᱚ ᱫᱟᱬᱟᱱ ᱠᱟᱱᱟ ᱟᱨ ᱠᱚ ᱧᱮᱞ ᱠᱟᱛᱮᱫ ᱠᱚ ᱪᱟᱞᱟᱜ ᱠᱟᱱᱟ